ᱤᱧᱤᱧ ᱠᱩᱥᱤᱭᱟᱜ ᱱᱤᱭᱟᱹ ᱨᱮᱱᱟᱜ ᱢᱤᱫᱴᱟᱝ ᱯᱚᱛᱚᱵ ᱥᱮᱨᱢᱟ ᱫᱚ ᱦᱩᱭᱩᱜ ᱠᱟᱱᱟ ᱢᱤᱫᱴᱟᱝ ᱢᱩᱵᱷᱤ ᱱᱤᱭᱩ ᱡᱟᱦᱟᱱᱟᱜ ᱯᱷᱟᱭᱤᱴ ᱤᱥᱠᱤᱱ ᱤᱧ ᱟᱹᱰᱤ ᱡᱳᱨᱤᱧ ᱠᱩᱥᱤᱭᱟᱜ ᱟ ᱟᱨ ᱚᱱᱟ ᱨᱮᱱᱟᱜ ᱮᱠᱥᱮᱱ ᱥᱤᱱ ᱟᱨ ᱮᱥᱠᱮᱱ ᱤᱧ ᱟᱹᱰᱤ ᱡᱳᱨ ᱜᱤᱧ ᱠᱩᱥᱤ ᱟᱠᱟᱣᱫᱟ ᱚᱱᱟᱜᱮ ᱤᱧᱴᱷᱮᱱ ᱟᱹᱰᱤ ᱵᱮᱥ ᱡᱤᱱᱤᱥ